ᱦᱮᱞᱳ ᱨᱚᱛᱚᱱᱯᱩᱨ ᱨᱮᱜᱮ ᱞᱟᱜᱟᱣ ᱠᱟᱱᱟ ᱜᱟᱹᱰᱤ ᱢᱟᱹᱞᱤᱠ ᱤᱧ ᱢᱮᱱᱫᱟ ᱟᱢ ᱡᱮᱴᱟ ᱵᱷᱟᱲᱟᱧ ᱠᱟᱹᱣᱰᱤᱧ ᱮᱢᱟᱫ ᱢᱮ ᱛᱟᱦᱮᱸᱫ ᱚᱱᱟ ᱫᱚ ᱱᱤᱛᱚᱜ ᱨᱩᱣᱟᱹᱲᱤᱧᱟᱢ ᱠᱟᱹᱣᱰᱤ ᱫᱚ ᱪᱮᱫᱟᱜ ᱛᱚ ᱟᱞᱮ ᱚᱲᱟᱜ ᱨᱮ ᱟᱹᱰᱤ ᱚᱥᱩᱵᱤᱫᱷᱟ ᱦᱩᱭᱩᱜ ᱠᱟᱱᱟ ᱛᱚ ᱚᱱᱟ ᱤᱭᱟᱹᱛᱮ ᱚᱱᱟ ᱠᱟᱹᱣᱰᱤ ᱫᱚ ᱵᱮᱸᱠ ᱮᱠᱟᱣᱩᱱᱴ ᱥᱮ ᱯᱷᱳᱱ ᱯᱮ ᱥᱮ ᱯᱮᱴᱤᱭᱮᱢ ᱥᱮ ᱜᱩᱜᱳᱞ ᱨᱮᱢ ᱠᱳᱞ ᱤᱧᱟ ᱨᱩᱣᱟᱹ ᱤᱭᱟᱹᱛᱮ ᱟᱞᱮᱨᱮᱱ ᱚᱱᱟᱫᱚ ᱠᱟᱹᱣᱰᱤ ᱫᱚ ᱨᱩᱣᱟᱹᱲ ᱠᱟᱹᱛᱤᱧ ᱢᱮ ᱟᱨ ᱟᱞᱮᱨᱮᱱ ᱰᱟᱠᱛᱟᱨ ᱴᱷᱮᱡ ᱤᱧ ᱤᱫᱤ ᱦᱚᱴᱚ ᱠᱟᱜᱼᱟ ᱚᱱᱟ ᱤᱭᱟᱹ ᱛᱮᱜᱤᱧ ᱯᱷᱳᱱ ᱞᱮᱫᱟ ᱵᱚᱞᱮ ᱥᱮ ᱮᱠᱟᱣᱩᱱᱴ ᱨᱮᱜᱮ ᱠᱩᱞ ᱠᱟᱹᱛᱤᱧ ᱢᱮ